ᱤᱧᱟᱹᱜ ᱴᱚᱴᱷᱟᱨᱮ ᱨᱟᱹᱥᱠᱟᱹ ᱟᱱᱟᱜ ᱠᱟᱹᱢᱤᱦᱚᱨᱟ ᱠᱚᱫᱚ ᱵᱟᱦᱟ ᱥᱚᱦᱨᱟᱭ ᱢᱟᱜᱢᱚᱬᱮ ᱵᱟᱯᱞᱟ ᱯᱟᱛᱟ ᱱᱚᱣᱟ ᱠᱚᱜᱮ ᱱᱚᱣᱟ ᱴᱚᱴᱷᱟ ᱨᱮᱫᱚ ᱟᱹᱰᱤ ᱨᱟᱹᱥᱠᱟ ᱥᱮ ᱟᱹᱰᱤ ᱡᱚᱵᱚᱨ ᱧᱮᱞᱚᱜ ᱠᱟᱱᱟ ᱟᱨ ᱡᱚᱛᱚ ᱜᱮ ᱴᱟᱢᱟᱠᱼᱛᱩᱢᱫᱟᱜ ᱟᱛᱮᱫ ᱨᱟᱹᱥᱠᱟᱹᱼᱨᱚᱢᱚᱡᱽ ᱟᱵᱚᱣᱟᱜ ᱡᱟᱦᱟᱸᱫᱚ ᱡᱟᱹᱛᱤᱭᱟᱹᱨᱤ ᱥᱟᱯᱟᱯ ᱫᱷᱩᱛᱤ ᱫᱷᱩᱛᱤ ᱥᱟᱹᱲᱤ ᱠᱟᱛᱮᱫ ᱠᱚ ᱵᱟᱸᱫᱮᱜᱼᱟ ᱥᱮ ᱠᱚ ᱫᱷᱩᱛᱤᱜᱼᱟ ᱟᱨ ᱡᱚᱛᱚ ᱠᱚᱜᱮ ᱨᱟᱹᱥᱠᱟᱹᱼᱨᱟᱹᱥᱠᱤ ᱚᱱᱟ ᱮᱱᱮᱡ ᱟᱠᱷᱲᱟ ᱨᱮᱠᱚ ᱡᱚᱴᱟᱜᱼᱟ ᱟᱨ ᱠᱚ ᱨᱟᱹᱥᱠᱟᱹ ᱨᱚᱢᱚᱡᱟ ᱡᱚᱛᱚ ᱦᱚᱲ ᱢᱤᱫ ᱥᱟᱶᱛᱮ